ᱡᱚᱦᱟᱨ ᱡᱚᱦᱟᱨ ᱟᱞᱮ ᱟᱛᱳ ᱫᱤᱥᱚᱢ ᱫᱚ ᱤᱭᱟᱹ ᱪᱮᱫ ᱵᱤᱱ ᱢᱮᱱᱟ ᱵᱩᱨᱩ ᱫᱤᱥᱚᱢ ᱫᱷᱟᱨᱟ ᱜᱮᱭᱟ ᱚᱱᱠᱟ ᱨᱟᱱ ᱢᱩᱨᱜᱟᱹᱱ ᱨᱮᱭᱟᱜ ᱮᱢᱵᱩᱞᱮᱱᱥ ᱥᱮᱵᱟ ᱠᱚᱫᱚ ᱦᱮᱱᱟᱜ ᱜᱮᱭᱟ ᱟᱫᱚ ᱚᱱᱮ ᱠᱟᱹᱴᱤᱡ ᱴᱷᱤᱠ ᱥᱚᱢᱚᱭ ᱨᱮ ᱠᱟᱹᱡ ᱞᱚᱜᱚᱱ ᱵᱟᱝ ᱥᱮᱴᱮᱨ ᱜᱚᱫᱚᱜᱼᱟ ᱦᱚᱨ ᱠᱟᱹᱴᱤᱡ ᱱᱟᱥᱮ ᱠᱷᱟᱨᱟᱯ ᱧᱚᱜ ᱜᱮᱭᱟ ᱰᱟᱠᱛᱚᱨ ᱠᱷᱟᱱᱟ ᱜᱟᱹᱰᱤ ᱱᱟᱥᱮ ᱢᱮᱱᱟᱜᱼᱟ ᱦᱮᱸ ᱦᱮᱸ ᱢᱮᱱᱟᱜᱼᱟ ᱢᱮᱱᱟᱜᱼᱟ ᱥᱩᱵᱤᱫᱟ ᱢᱮᱱᱟᱜᱼᱟ ᱮᱠᱥ ᱥᱮᱨᱮ ᱨᱮᱱᱟᱜ ᱚᱥᱩᱵᱤᱫᱟ ᱢᱮᱱᱟᱜᱼᱟ ᱡᱟᱦᱟᱸᱭ ᱠᱤ ᱢᱟᱱᱮ ᱛᱤ ᱡᱟᱜᱟ ᱠᱚᱭ ᱯᱚᱴᱚᱡ ᱧᱚᱜ ᱞᱮᱱᱠᱷᱟᱡ ᱚᱱᱮ ᱵᱟᱵᱚᱱ ᱴᱷᱤᱠᱟᱹ ᱫᱟᱲᱮᱭᱟᱜ ᱠᱟᱱᱟ ᱰᱚᱠᱴᱚᱨ ᱡᱟᱦᱟᱸ ᱠᱚ ᱮᱠᱥᱥᱮᱨᱮᱭᱟ ᱥᱮ ᱚᱱᱟ ᱠᱚᱫᱚ ᱢᱮᱱᱟᱜᱼᱟ ᱦᱚᱜᱼᱚᱸᱭ ᱡᱟᱦᱟᱸ ᱡᱮ ᱟᱵᱚ ᱠᱟᱹᱴᱤᱡ ᱴᱟᱠᱟ ᱠᱟᱹᱣᱰᱤᱭᱟᱜ ᱠᱚᱢ ᱦᱚᱲᱟᱜ ᱠᱤᱨᱤᱧ ᱵᱟᱵᱚᱱ ᱫᱟᱲᱮᱭᱟᱜᱼᱟ ᱨᱟᱱ ᱢᱩᱨᱜᱟᱹᱱ ᱠᱚ ᱱᱟᱦᱟᱜ ᱚᱱᱟ ᱦᱚᱸ ᱴᱤᱠᱤᱴ ᱠᱟᱹᱴᱤ ᱞᱮᱠᱷᱟᱱ ᱰᱚᱠᱴᱚᱨ ᱠᱚ ᱵᱤᱱᱟᱹ ᱯᱩᱭᱥᱟᱹᱛᱮ ᱨᱟᱱ ᱠᱚ ᱮᱢᱟᱵᱚᱱ ᱠᱟᱱᱟ ᱟᱨᱚ ᱢᱮᱱᱟᱜ ᱠᱟᱜ ᱜᱮᱭᱟ ᱱᱚᱣᱟ ᱚᱥᱩᱵᱤᱫᱟ ᱢᱮᱱᱟᱜᱼᱟ

ᱵᱞᱟᱰ ᱵᱞᱟᱰ ᱵᱮᱝᱠ ᱠᱚ ᱦᱚᱸ ᱢᱮᱱᱟᱜᱼᱟ ᱛᱚᱵᱮ ᱵᱞᱟᱰ ᱵᱮᱝᱠ ᱢᱮᱱᱟᱜ ᱫᱚ ᱟᱨ ᱢᱤᱫᱴᱤᱡ ᱵᱞᱟᱰ ᱠᱟᱹᱴᱤᱡ ᱞᱚᱜᱚᱱ ᱫᱷᱟᱨᱟ ᱢᱮᱪ ᱵᱟᱭ ᱡᱚᱢ ᱠᱷᱟᱹᱛᱤᱨ ᱞᱚᱜᱚᱱ ᱫᱷᱟᱨᱟ ᱵᱟᱠᱚ ᱮᱢ ᱦᱚᱫᱚᱜᱼᱟ ᱟᱹᱵᱤᱱ ᱵᱞᱟᱰ ᱵᱤᱱ ᱟᱹᱜᱩᱭᱟ ᱟᱨ ᱢᱤᱫᱴᱤᱡ ᱵᱞᱟᱰ ᱵᱤᱱ ᱮᱢ ᱞᱮᱜ ᱮᱱᱟᱝ ᱟᱹᱵᱤᱱᱟᱜ ᱵᱞᱟᱰ ᱠᱚ ᱮᱢᱟ ᱵᱤᱱᱟ ᱦᱳᱭ ᱵᱞᱟᱰ ᱮᱠᱥᱪᱮᱧ ᱦᱩᱭᱩᱜ ᱛᱟᱹᱵᱤᱱᱟ ᱵᱞᱟᱰ ᱵᱤᱱ ᱮᱢᱟ ᱚᱱᱠᱟ ᱦᱚᱸ ᱧᱟᱢᱚᱜ ᱜᱮᱫᱚ ᱟᱫᱚ ᱠᱟᱹᱴᱤᱡ ᱚᱱᱠᱟ ᱠᱚ ᱥᱟᱞᱟᱜ ᱮᱱᱠᱷᱟᱱ ᱫᱚ ᱱᱚᱝᱠᱟ ᱦᱚᱸ ᱧᱟᱢᱚᱜ ᱠᱟᱱ ᱜᱮᱭᱟ ᱵᱟᱝᱠᱷᱟᱱ ᱱᱤᱛᱳᱜᱼᱢᱟ ᱢᱮᱰᱤᱠᱮᱞ ᱠᱚᱨᱮ ᱠᱤ ᱮᱢᱟᱱ ᱛᱮᱢᱟᱱ ᱠᱚᱨᱮᱜ ᱢᱟᱱᱮ ᱠᱟᱹᱴᱤᱡ ᱫᱟᱞᱟᱞ ᱠᱚᱜᱮ ᱠᱟᱹᱡ ᱠᱚ ᱰᱷᱮᱹᱨ ᱧᱚᱜ ᱠᱟᱱᱟ ᱥᱮ ᱮᱱᱠᱷᱟᱱ ᱩᱱᱠᱩᱣᱟᱜ ᱫᱟᱨᱟᱭᱛᱮᱜᱮ ᱱᱤᱛᱚᱜᱢᱟ ᱦᱩᱭᱩᱜᱼᱟ ᱟᱹᱵᱤᱱ ᱱᱟᱣᱟ ᱦᱚᱲ ᱵᱤᱱ ᱪᱟᱞᱟᱣ ᱠᱚᱜᱼᱟ ᱯᱮᱥᱮᱱᱴ ᱛᱟᱹᱜᱤ ᱨᱮ ᱵᱤᱱ ᱧᱟᱢᱚᱜ ᱠᱟᱱᱟ ᱥᱩᱵᱤᱫᱟ ᱫᱚ ᱡᱚᱛᱚ ᱜᱮ ᱥᱩᱵᱤᱫᱟᱭ ᱮᱢᱚᱜ ᱠᱟᱱᱟ ᱦᱮᱸ ᱦᱮᱸ ᱦᱮᱸ ᱚᱱᱟ ᱨᱮᱭᱟᱜ ᱦᱚᱸ ᱯᱷᱤᱨᱤ ᱛᱮ ᱮᱢᱚᱜ ᱠᱟᱱᱟᱭ ᱡᱟᱦᱟᱸᱭ ᱠᱚ ᱜᱟᱹᱰᱤ ᱟᱹᱜᱩ ᱠᱟᱛᱮᱫ ᱠᱚ ᱦᱤᱡᱩᱜ ᱠᱟᱱᱟ ᱢᱮᱫ ᱪᱤᱠᱤᱛᱥᱟ ᱵᱟᱠᱷᱨᱟ ᱥᱟᱵᱮᱫ ᱠᱚᱣᱟ ᱠᱚ ᱧᱟᱢᱚᱜ ᱠᱟᱱᱟ ᱜᱮᱭᱟ ᱧᱟᱢᱚᱜ ᱠᱟᱱᱟ

ᱛᱚ ᱚᱱᱟ ᱠᱚᱫᱚ ᱡᱚᱛᱚᱣᱟᱜ ᱜᱮ ᱥᱩᱵᱤᱫᱟ ᱜᱮ ᱧᱟᱢᱚᱜ ᱠᱟᱱᱟ ᱴᱷᱤᱠᱟ ᱜᱮᱭᱟ ᱴᱷᱤᱠᱟ ᱴᱷᱤᱠᱟ ᱢᱟ

ᱡᱚᱦᱟᱨ ᱜᱮ